ᱵᱷᱟᱨᱚᱛ ᱨᱮᱭᱟᱜ ᱥᱚᱨᱠᱟᱨᱤ ᱯᱟᱹᱨᱥᱤ ᱫᱚ ᱦᱤᱱᱫᱤ ᱟᱨ ᱤᱝᱨᱮᱹᱡᱤ ᱠᱟᱱᱟ ᱟᱨ ᱫᱤᱥᱟᱹᱢ ᱨᱮ ᱮᱴᱟᱜ ᱥᱟᱫᱷᱟᱨᱚᱱ ᱨᱚᱲ ᱯᱟᱹᱨᱥᱤ ᱠᱚ ᱵᱷᱮᱜᱟᱨ ᱵᱷᱮᱜᱟᱨ ᱯᱚᱱᱚᱛ ᱨᱮ ᱵᱷᱮᱜᱟᱨ ᱵᱷᱮᱜᱟᱨ ᱵᱷᱟᱥᱟ ᱛᱮᱠᱚ ᱨᱚᱲᱮᱫᱟ ᱡᱮᱞᱮᱠᱟ ᱯᱚᱥᱪᱤᱢ ᱵᱟᱝᱞᱟ ᱨᱮᱫᱚ ᱵᱟᱝᱞᱟ ᱛᱮ ᱩᱲᱤᱥᱥᱟ ᱨᱮᱫᱚ ᱩᱲᱤᱭᱟ ᱟᱥᱟᱢ ᱨᱮᱫᱚ ᱟᱥᱟᱢᱤ ᱵᱷᱟᱥᱟ ᱛᱮᱠᱚ ᱨᱚᱲᱮᱫᱟ ᱛᱚ ᱯᱟᱹᱨᱥᱤ ᱚᱱᱟ ᱪᱷᱟᱲᱟ ᱟᱵᱚᱣᱟᱜ ᱯᱟᱹᱨᱥᱤ ᱫᱚ ᱵᱷᱮᱜᱟᱨ ᱵᱷᱮᱜᱟᱨ ᱜᱮ ᱢᱮᱱᱟᱜ ᱛᱟᱵᱚᱱᱟ ᱡᱮᱞᱮᱠᱟ ᱯᱚᱥᱪᱤᱢ ᱵᱟᱝᱞᱟ ᱨᱮᱜᱮ ᱟᱵᱚ ᱦᱚᱲ ᱫᱚ ᱦᱚᱲ ᱛᱮᱵᱚᱱ ᱨᱚᱲᱮᱫᱟ ᱟᱨ ᱦᱚᱲᱟᱜ ᱵᱷᱟᱥᱟ ᱠᱚᱫᱚ ᱟᱹᱰᱤ ᱥᱚᱨᱚᱥ ᱜᱟᱹᱦᱞᱟᱹ ᱵᱷᱟᱥᱟ ᱠᱟᱱ ᱛᱟᱵᱚᱱᱟ ᱮᱴᱟᱜ ᱡᱟᱹᱛ ᱠᱚᱫᱚ ᱵᱟᱝᱟᱞᱚ ᱠᱚᱫᱚ ᱡᱚᱛᱚ ᱜᱤ ᱫᱟᱜ ᱧᱩ ᱦᱚᱸ ᱦᱚᱸ ᱡᱚᱢ ᱠᱚ ᱢᱮᱱᱟ ᱫᱟᱠᱟ ᱡᱚᱢ ᱦᱚᱸ ᱡᱚᱢ ᱠᱚ ᱢᱮᱱᱟ ᱟᱨ ᱟᱵᱚ ᱦᱚᱲᱟᱜ ᱵᱷᱟᱥᱟ ᱛᱮᱫᱚ ᱫᱟᱜ ᱫᱚ ᱧᱩ ᱵᱚᱱ ᱢᱮᱱᱟ ᱟᱨ ᱫᱟᱠᱟ ᱫᱚ ᱡᱚᱢ ᱵᱚᱱ ᱢᱮᱱᱟ ᱚᱱᱟᱛᱮ ᱟᱵᱚᱣᱟᱜ ᱵᱷᱟᱥᱟ ᱫᱚ ᱟᱹᱰᱤ ᱥᱚᱨᱚᱥ ᱜᱟᱹᱭᱞᱟᱹ ᱵᱷᱟᱥᱟ ᱠᱟᱱ ᱛᱟᱵᱚᱱᱟ ᱡᱮᱞᱮᱠᱟ ᱡᱮᱢᱚᱱ ᱢᱟᱹᱭ ᱥᱮ ᱜᱟᱹᱭ ᱜᱟᱹᱦᱞᱟᱹ ᱟᱲᱟᱝ ᱛᱮ ᱨᱚᱲᱚᱜᱼᱟ